ᱫᱟᱹᱲ ᱦᱚᱯᱲᱟᱣ ᱫᱚ ᱟᱹᱞᱤᱧ ᱱᱤᱭᱟᱹ ᱮᱞᱟᱠᱟ ᱨᱮᱫᱚ ᱡᱚᱛᱚ ᱠᱷᱚᱱ ᱢᱟᱲᱟᱝᱨᱮ ᱢᱮᱱᱟᱜ ᱞᱤᱧᱟᱹ ᱡᱟᱦᱟᱸᱜᱮ ᱱᱤᱭᱟᱹ ᱥᱩᱨ ᱠᱚᱨᱮᱱ ᱠᱚ ᱫᱟᱹᱲᱟ ᱩᱱᱠᱩ ᱠᱷᱚᱱᱫᱚ ᱟᱹᱞᱤᱧ ᱡᱚᱛᱚ ᱠᱷᱚᱱ ᱯᱳᱭᱞᱳ ᱨᱮ ᱢᱮᱱᱟᱜ ᱟᱠᱟᱫ ᱞᱤᱧᱟᱹ ᱠᱷᱩᱵ ᱜᱷᱟᱹᱲᱤᱠ ᱫᱟᱹᱲ ᱨᱮᱱᱟᱜ ᱫᱚ ᱵᱟᱠᱚ ᱦᱤᱨᱟᱹᱣ ᱫᱟᱲᱮ ᱟᱠᱟᱫ ᱞᱤᱧᱟᱹ ᱡᱚᱛᱚᱜᱮᱠᱚ ᱫᱟᱹᱲ ᱨᱮᱦᱚᱸ ᱟᱹᱞᱤᱧ ᱥᱟᱞᱟᱜ ᱫᱟᱹᱲ ᱨᱮᱫᱚ ᱛᱤᱥᱦᱚᱸ ᱵᱟᱠᱚ ᱫᱟᱲᱮ ᱟᱠᱟᱫᱟ ᱟᱹᱞᱤᱧ ᱛᱟᱦᱚᱞᱮ ᱱᱚᱝᱠᱟᱞᱤᱧ ᱫᱟᱹᱲᱟ ᱟᱹᱣᱨᱤ ᱟᱸᱜᱟᱜ ᱠᱷᱚᱱ ᱠᱚᱱᱴᱤᱱᱤᱭᱩ ᱫᱟᱹᱲ ᱟᱠᱟᱫ ᱫᱟᱹᱲ ᱟᱠᱟᱫ ᱛᱤᱱ ᱜᱷᱚᱱᱴᱟ ᱜᱟᱱᱞᱤᱧ ᱫᱟᱹᱲ ᱟᱠᱟᱫᱟ ᱰᱮᱞᱤ ᱚᱱᱠᱟᱛᱮ ᱮᱱᱠᱷᱟᱱ ᱫᱚ ᱟᱹᱞᱤᱧ ᱦᱚᱲ ᱠᱷᱚᱱᱫᱚ ᱟᱹᱰᱤ ᱢᱟᱲᱟᱝ ᱨᱮᱜᱮ ᱢᱮᱱᱟᱜ ᱟᱠᱟᱜ ᱞᱤᱧᱟᱹ ᱚᱱᱠᱟ ᱫᱟᱹᱲ ᱫᱟᱹᱲᱛᱮ ᱱᱩᱱᱟᱹᱜ ᱡᱳᱨᱞᱤᱧ ᱦᱮᱵᱤᱴ ᱟᱠᱟᱱᱟ ᱡᱮ ᱞᱟᱸᱜᱟᱜᱮ ᱟᱹᱞᱤᱧ ᱛᱤᱱ ᱨᱮᱦᱚᱸ ᱵᱟᱹᱞᱤᱧ ᱞᱟᱸᱜᱟᱜᱼᱟ ᱟᱹᱞᱤᱧᱫᱚ ᱠᱚᱱᱴᱤᱱᱤᱭᱩ ᱪᱟᱨ ᱜᱷᱚᱱᱴᱟ ᱫᱚ ᱰᱮᱞᱤ ᱞᱤᱧ ᱫᱟᱹᱲᱟ ᱰᱮᱞᱤ ᱪᱟᱨ ᱜᱷᱚᱱᱴᱟᱞᱤᱧ ᱠᱚᱥᱴᱚᱭᱟ ᱥᱮᱛᱟᱜ ᱡᱚᱠᱷᱮᱡ ᱢᱟᱱᱮ ᱛᱤᱱᱴᱟ ᱠᱷᱚᱱ ᱥᱟᱛᱴᱟ ᱦᱟᱹᱵᱤᱡ ᱫᱚ ᱟᱹᱞᱤᱧ ᱫᱟᱹᱲ ᱨᱮᱜᱮᱞᱤᱧ ᱛᱟᱦᱮᱱᱟ ᱯᱨᱮᱠᱴᱤᱥ ᱨᱮᱜᱮ ᱠᱚᱱᱴᱤᱱᱤᱭᱩ ᱢᱟᱱᱮ ᱟᱸᱜᱟᱭᱮᱱᱟ ᱢᱟᱱᱮ ᱫᱟᱹᱲ ᱟᱨ ᱫᱟᱹᱲ ᱰᱮᱞᱤ ᱪᱟᱨ ᱜᱷᱚᱱᱴᱟ ᱠᱟᱛᱮᱞᱤᱧ ᱫᱟᱹᱲᱟ ᱥᱮᱛᱟᱜ ᱟᱨ ᱛᱟᱨᱟᱥᱤᱧᱢᱟ ᱚᱱᱠᱟᱞᱤᱧ ᱯᱨᱮᱠᱴᱤᱥ ᱵᱟᱲᱟᱭᱟ ᱚᱱᱠᱟᱛᱮ ᱟᱹᱞᱤᱧ ᱟᱹᱰᱤᱜᱟᱱ ᱠᱩᱨᱩᱢᱩᱴᱩ ᱤᱫᱤ ᱠᱟᱛᱮ ᱟᱹᱞᱤᱧ ᱟᱹᱰᱤᱜᱟᱱ ᱟᱸᱥᱞᱤᱧ ᱫᱚᱦᱚ ᱟᱠᱟᱫᱟ ᱡᱮᱢᱚᱱ ᱱᱮᱥᱱᱮᱞ ᱞᱮᱵᱮᱞ ᱨᱮ ᱥᱮᱴᱮᱨᱚᱜ ᱞᱟᱹᱜᱤᱫᱼᱛᱮ ᱟᱹᱞᱤᱧ ᱟᱥᱟᱞᱤᱧ ᱫᱚᱦᱚ ᱟᱠᱟᱫᱟ ᱟᱥᱟᱭᱮᱫᱟᱹᱞᱤᱧ ᱡᱮᱢᱚᱱ ᱟᱹᱞᱤᱧ ᱱᱮᱥᱱᱮᱞ ᱞᱮᱵᱮᱞ ᱨᱮ ᱥᱮᱴᱮᱨ ᱠᱟᱛᱮ ᱪᱟᱢᱯᱤᱭᱟᱱᱚᱜ ᱞᱟᱹᱜᱤᱫ ᱦᱳᱠᱫᱟᱨᱞᱤᱧ ᱦᱩᱭ ᱫᱟᱲᱮᱭᱟᱜᱼᱢᱟ ᱢᱮᱱᱛᱮ ᱟᱹᱞᱤᱧ ᱠᱷᱩᱵ ᱜᱟᱱ ᱠᱩᱨᱩᱢᱩᱴᱩᱞᱤᱧ ᱪᱷᱩᱴᱟᱹᱣ ᱟᱠᱟᱱᱟ ᱚᱱᱟ ᱠᱩᱨᱩᱢᱩᱴᱩᱛᱮ ᱟᱞᱮ ᱱᱚᱣᱟ ᱴᱚᱞᱟ ᱠᱚᱨᱮᱱ ᱦᱚᱲ ᱟᱹᱰᱤ ᱥᱟᱨᱦᱟᱣ ᱠᱚ ᱮᱢᱟᱞᱤᱧ ᱠᱟᱱᱟ ᱡᱮᱢᱚᱱ ᱟᱥᱟᱭᱮᱫᱟᱞᱤᱧ ᱚᱱᱟ ᱠᱩᱨᱩᱢᱩᱴᱩ ᱛᱟᱹᱞᱤᱧ ᱱᱮᱥᱱᱮᱞ ᱪᱟᱢᱯᱤᱭᱟᱱᱚᱜ ᱞᱟᱹᱜᱤᱫ ᱟᱹᱞᱤᱧᱟᱜ ᱢᱟᱱᱮ ᱯᱩᱨᱟᱹᱣ ᱫᱟᱲᱮᱭᱟᱜ ᱞᱮᱠᱟᱞᱤᱧ ᱟᱥᱟᱭᱮᱫᱟ